ᱡᱚᱱᱚᱜ ᱫᱚ ᱠᱷᱟᱲᱟᱝ ᱟᱹᱜᱩ ᱠᱟᱛᱮᱫ ᱤᱧ ᱜᱟᱞᱟᱝᱟ ᱟᱨᱤᱧ ᱵᱟᱲᱟᱭ ᱜᱮᱭᱟ ᱟᱨ ᱯᱟᱹᱴᱭᱟᱹ ᱜᱟᱞᱟᱝ ᱦᱚᱸᱧ ᱵᱟᱲᱟᱭ ᱜᱮᱭᱟ ᱟᱫᱚ ᱟᱹᱰᱤ ᱡᱷᱟᱹᱞ ᱨᱮ ᱠᱤᱛᱟᱹ ᱠᱚ ᱛᱟᱞᱮ ᱢᱮᱱᱟᱜ ᱟᱛᱚ ᱱᱚᱣᱟ ᱠᱚᱨᱮ ᱢᱟ ᱵᱟᱹᱱᱩᱜᱼᱟ ᱚᱱᱟ ᱛᱮᱜᱮ ᱠᱤᱛᱟᱹ ᱠᱚᱧ ᱧᱟᱢ ᱠᱷᱟᱱ ᱟᱹᱰᱤ ᱴᱟᱠ ᱴᱩᱠ ᱤᱧ ᱜᱟᱞᱟᱝ ᱵᱟᱲᱟᱭᱟ ᱟᱨ ᱜᱟᱞᱟᱝ ᱠᱟᱛᱮᱫ ᱠᱟᱱᱛᱷᱟ ᱠᱚᱦᱚᱸ ᱥᱤᱞᱟᱹᱭ ᱫᱚᱧ ᱵᱟᱲᱟᱭ ᱜᱮᱭᱟ ᱵᱟᱨᱭᱟ ᱯᱮᱭᱟ ᱵᱟ ᱯᱩᱱᱭᱟᱹ ᱞᱩᱜᱽᱲᱤᱡ ᱠᱚ ᱡᱩᱫᱤ ᱥᱟᱨᱮᱡ ᱮᱱᱟ ᱚᱲᱮᱡ ᱚᱲᱮᱡᱟᱜ ᱠᱚ ᱮᱱᱠᱷᱟᱱ ᱫᱚ ᱠᱷᱟᱱᱛᱷᱟ ᱠᱚᱧ ᱥᱤᱞᱟᱹᱭᱟ ᱥᱤᱛᱩᱝ ᱫᱤᱱ ᱫᱚ ᱥᱤᱛᱩᱝᱟ ᱚᱲᱟᱜ ᱠᱚᱨᱮᱫ ᱪᱮᱫ ᱮᱢ ᱪᱤᱠᱟᱹᱭᱟ ᱠᱟᱹᱢᱤ ᱰᱷᱟᱢᱤ ᱠᱚᱢᱟ ᱚᱱᱠᱟ ᱵᱟᱝᱟ ᱡᱩᱫᱤ ᱴᱷᱤᱠᱟᱹᱫᱟᱨ ᱠᱟᱹᱢᱤ ᱠᱚᱢ ᱥᱮᱱᱚᱜᱼᱟ ᱮᱱᱠᱷᱟᱱ ᱢᱟ ᱠᱟᱹᱢᱤ ᱜᱮᱭᱟ ᱟᱨ ᱵᱟᱠᱷᱟᱱ ᱚᱲᱟᱜ ᱠᱚᱨᱮᱢ ᱛᱟᱦᱮᱱ ᱠᱷᱟᱱ ᱥᱤᱛᱩᱝ ᱫᱤᱱ ᱫᱚ ᱪᱮᱫ ᱮᱢ ᱠᱟᱹᱢᱤᱭᱟ ᱨᱚᱦᱚᱲ ᱠᱷᱟᱲᱟᱝ ᱠᱚᱞᱮ ᱫᱚᱦᱚ ᱠᱟᱜ ᱠᱷᱟᱱ ᱞᱚᱦᱚᱫ ᱠᱟᱛᱮᱫ ᱞᱮ ᱜᱟᱞᱟᱝᱟ ᱥᱤᱛᱩᱝ ᱨᱮᱫᱚ ᱟᱨᱚ ᱫᱩᱲᱩᱵ ᱫᱩᱲᱩᱵ ᱯᱟᱹᱴᱭᱟᱹ ᱠᱚᱞᱮ ᱜᱟᱞᱟᱝᱼᱟ ᱟᱨ ᱡᱟᱫᱟ ᱫᱚ ᱠᱟᱱᱛᱷᱟ ᱠᱚᱜᱮᱧ ᱨᱚᱜ ᱵᱟᱲᱟᱭᱟ ᱟᱨ ᱠᱟᱱᱛᱷᱟ ᱠᱚ ᱨᱚᱜ ᱠᱟᱛᱮᱫ ᱥᱤᱞᱟᱹᱭ ᱫᱚ ᱚᱲᱟᱜ ᱨᱮ ᱢᱮᱹᱥᱤᱱ ᱢᱟ ᱵᱟᱹᱱᱩᱜᱼᱟ ᱥᱤᱞᱟᱹᱭ ᱠᱚᱫᱚ ᱴᱟᱠ ᱴᱩᱠ ᱦᱚᱲᱟᱜ ᱠᱚᱨᱮ ᱜᱤᱧ ᱪᱮᱫ ᱞᱮᱱᱟ ᱚᱱᱟ ᱵᱟᱹᱞᱤ ᱠᱚᱨᱮᱫ ᱴᱨᱮᱱᱤᱝ ᱠᱚ ᱮᱢᱟᱫ ᱠᱚ ᱛᱟᱦᱮᱱᱟ ᱚᱱᱟ ᱫᱚ ᱟᱫᱷᱟ ᱫᱷᱩᱨᱟᱹ ᱜᱮᱛᱤᱧ ᱢᱮᱱᱟᱜᱼᱟ ᱟᱨ ᱥᱩᱨ ᱚᱲᱟᱜ ᱠᱚᱨᱮᱫ ᱡᱟᱦᱟᱸᱭ ᱠᱚ ᱡᱩᱫᱤ ᱱᱮ ᱞᱩᱜᱽᱲᱤᱡ ᱠᱚ ᱛᱟᱞᱮ ᱵᱟᱹᱲᱛᱤᱭ ᱠᱟᱱᱟ ᱮᱱᱠᱷᱟᱱ ᱫᱚ ᱥᱤᱞᱟᱹᱭ ᱫᱚ ᱠᱟᱱᱛᱷᱟ ᱫᱚ ᱟᱹᱰᱤ ᱟᱹᱰᱤᱜᱮᱧ ᱥᱤᱞᱟᱹᱭ ᱟᱠᱟᱫᱼᱟ ᱟᱨ ᱨᱚᱜᱽ ᱟᱜ ᱠᱷᱟᱱᱛᱟ ᱨᱮᱜᱮ ᱵᱮᱥᱤ ᱠᱟᱨ ᱛᱮᱫᱚᱞᱮ ᱡᱟᱹᱯᱤᱫᱟ ᱟᱨ ᱡᱚᱱᱚᱜ ᱦᱚᱸ ᱠᱤᱨᱤᱧ ᱡᱚᱱᱚᱜ ᱛᱮᱫᱚ ᱛᱤᱥ ᱦᱚᱸ ᱵᱟᱞᱮ ᱡᱚᱜ ᱟᱠᱟᱫᱼᱟ ᱜᱟᱞᱟᱝ ᱠᱟᱛᱮᱫ ᱜᱮᱞᱮ ᱡᱚᱜᱟ ᱟᱨ ᱜᱟᱞᱟᱝ ᱜᱟᱞᱟᱝ ᱫᱚ ᱡᱮᱢᱚᱱ ᱥᱟᱭᱟ ᱠᱚᱨᱮᱫ ᱞᱮᱥ ᱠᱚᱜᱤᱧ ᱜᱟᱞᱟᱝ ᱵᱟᱲᱟ ᱟᱠᱟᱫᱼᱟ ᱡᱟᱦᱟᱱᱟᱜ ᱵᱚᱥᱛᱨᱚ ᱠᱚᱫᱚ ᱵᱟᱹᱧ ᱛᱮᱭᱟᱨ ᱟᱠᱟᱫᱼᱟ ᱦᱚᱨᱚᱜ ᱞᱮᱠᱟᱱᱟᱜ ᱫᱚ ᱟᱨ ᱡᱚᱱᱚᱜ ᱯᱟᱹᱴᱭᱟᱹ ᱟᱨ ᱠᱷᱟᱱᱛᱷᱟ ᱫᱚ ᱫᱤᱱ ᱫᱤᱱ ᱫᱷᱟᱨᱟ ᱜᱤᱧ ᱵᱮᱱᱟᱣᱟ ᱟᱨ ᱵᱮᱱᱟᱣᱟᱜ ᱛᱮᱜᱮᱞᱮ ᱤᱭᱩᱡᱟ ᱨᱚᱜ ᱠᱷᱟᱱᱛᱷᱟ ᱨᱮᱫᱚ ᱟᱹᱰᱤ ᱟᱨᱟᱢ ᱢᱮᱱᱟᱜᱼᱟ ᱱᱚᱨᱚᱢ ᱫᱷᱟᱨᱟ ᱜᱮ ᱟᱴᱮᱫ ᱵᱟᱲᱟ ᱥᱚᱵᱚᱫ ᱵᱟᱲᱟ ᱠᱚᱦᱚᱸ ᱟᱨ ᱠᱤᱨᱤᱧ ᱡᱚᱱᱚᱜ ᱦᱚᱸ ᱡᱚᱱᱚᱜ ᱫᱚ ᱠᱤᱨᱤᱧᱟᱜ ᱫᱚ ᱵᱮᱥ ᱫᱚ ᱵᱟᱭ ᱡᱚᱜᱚᱜᱼᱟ ᱱᱤᱡᱮᱛᱮᱫ ᱛᱮ ᱜᱟᱞᱟᱝ ᱠᱟᱛᱮᱫ ᱤᱧ ᱡᱚᱜ ᱟᱠᱟᱫᱼᱟ ᱟᱹᱰᱤ ᱪᱮᱦᱨᱟ